ᱤᱧᱟᱹᱜ ᱠᱟᱨᱰ ᱠᱷᱚᱱ ᱚᱱᱞᱟᱭᱤᱱ ᱥᱚᱯᱤᱝ ᱨᱮ ᱡᱟᱦᱟᱧ ᱞᱟᱹᱭ ᱞᱮᱫᱟ ᱚᱱᱟ ᱠᱚᱫᱚ ᱦᱩᱭᱩᱜ ᱠᱟᱱᱟ ᱟᱸᱜᱽᱨᱚᱵ ᱟᱨ ᱵᱟᱨᱭᱟ ᱥᱟᱹᱲᱤ ᱤᱧᱟᱹᱜ ᱤᱧ ᱵᱷᱩᱞ ᱤᱧ ᱵᱩᱡᱷᱟᱹᱣ ᱠᱟᱜ ᱛᱮ ᱚᱱᱟ ᱟᱭᱴᱮᱢ ᱠᱚᱫᱚ ᱱᱤᱛᱚᱜ ᱫᱚ ᱵᱟᱹᱧ ᱦᱟᱛᱟᱣᱟ ᱚᱱᱟ ᱵᱟᱫ ᱠᱟᱛᱮᱜ ᱱᱤᱛᱚᱝ ᱫᱚ ᱢᱤᱫᱴᱟᱝ ᱢᱳᱵᱟᱭᱤᱞ ᱤᱧ ᱦᱟᱛᱟᱣᱟ ᱟᱨ ᱢᱤᱫᱴᱟᱝ ᱴᱚᱨᱪ ᱞᱟᱭᱤᱴ ᱤᱧ ᱦᱟᱛᱟᱣᱟ ᱚᱱᱟ ᱤᱧᱟᱹᱜ ᱠᱟᱨᱰ ᱛᱮ ᱥᱮᱞᱮᱫ ᱠᱟᱹᱛᱤᱧ ᱯᱮ ᱟᱨ ᱞᱟᱦᱟ ᱛᱮᱱᱟᱜ ᱫᱚ ᱚᱱᱟ ᱠᱚᱫᱚ ᱵᱟᱫ ᱠᱟ ᱛᱤᱧ ᱯᱮ